ᱤᱧᱟᱹᱜ ᱡᱚᱥ ᱥᱮ ᱴᱟᱴᱣᱟᱥ ᱫᱚ ᱢᱮᱱᱟᱜ ᱜᱮᱭᱟ ᱟᱨ ᱚᱱᱟ ᱨᱮᱱᱟᱜ ᱧᱩᱛᱩᱢ ᱫᱚ ᱦᱩᱭᱩᱜ ᱠᱟᱱᱟ ᱵᱮᱯᱟᱨ ᱵᱟᱹᱱᱤᱡ ᱟᱨ ᱤᱧ ᱫᱚ ᱱᱚᱣᱟ ᱫᱩᱧ ᱠᱟᱹᱢᱤ ᱠᱟᱜ ᱜᱮᱭᱟ ᱤᱧ ᱫᱚ ᱞᱩᱜᱽᱲᱤ ᱞᱟᱯᱚ ᱠᱚ ᱦᱟᱴ ᱠᱚᱨᱮ ᱥᱮᱞ ᱵᱟᱲᱟᱭ ᱜᱮᱭᱟ ᱟᱨ ᱚᱱᱟ ᱞᱩᱜᱽᱲᱤ ᱞᱟᱯᱚ ᱠᱚ ᱫᱚ ᱤᱧ ᱠᱳᱞᱠᱟᱛᱟ ᱵᱟᱡᱟᱨ ᱠᱷᱚᱱᱤᱧ ᱟᱹᱜᱩᱭᱟ ᱱᱤᱭᱟᱹ ᱞᱩᱜᱽᱲᱤ ᱞᱟᱯᱚ ᱠᱚ ᱥᱮᱞ ᱠᱟᱛᱮᱜ ᱟᱭᱢᱟ ᱜᱮ ᱯᱚᱭᱥᱟ ᱠᱚ ᱦᱩᱭᱩᱜᱼᱟ ᱱᱤᱭᱟᱹ ᱫᱚ ᱟᱹᱰᱤ ᱵᱷᱟᱜᱮ ᱰᱟᱦᱟᱨ ᱠᱟᱱ ᱜᱮᱭᱟ ᱱᱤᱭᱟᱹᱨᱮ ᱯᱚᱭᱥᱟ ᱠᱚ ᱫᱚ ᱟᱭᱢᱟ ᱦᱩᱭᱩᱜᱼᱟ ᱥᱮ ᱛᱤᱜᱩ ᱠᱮᱴᱮᱡ ᱞᱟᱹᱜᱤᱫ ᱢᱤᱫᱴᱟᱝ ᱰᱟᱦᱟᱨᱮ ᱩᱫᱩᱜᱟ ᱚᱱᱟ ᱞᱟᱹᱜᱤᱫ ᱜᱮ ᱱᱤᱭᱟᱹ ᱠᱟᱹᱢᱤ ᱫᱚ ᱤᱧ ᱩᱫᱽᱜᱟᱹᱣ ᱮ ᱮᱢᱟᱹᱧᱟᱹ